ᱵᱟᱹᱲᱤᱡ ᱮᱢᱵᱩᱞᱮᱱᱥ ᱢᱮᱱᱟᱜ ᱛᱮ ᱟᱞᱮ ᱟᱛᱳ ᱨᱮ ᱨᱩᱜᱤ ᱠᱚᱣᱟᱜ ᱥᱚᱢᱥᱭᱟ ᱟᱹᱰᱤ ᱜᱟᱱ ᱜᱮ ᱵᱮᱥᱤᱜ ᱠᱟᱱ ᱛᱟᱠᱚᱣᱟ ᱪᱮᱫᱟᱜ ᱥᱮ ᱵᱟᱝ ᱦᱚᱨ ᱰᱟᱦᱟᱨ ᱦᱚᱸ ᱫᱚᱢᱮ ᱵᱟᱹᱲᱤᱡᱼᱟ ᱜᱟᱹᱰᱤ ᱡᱚᱜᱟᱡᱚᱜᱽ ᱦᱚᱸ ᱵᱟᱹᱱᱩᱜᱼᱟ ᱵᱟᱡᱟᱨ ᱦᱚᱸ ᱟᱹᱰᱤ ᱥᱟᱺᱜᱤᱧ ᱮᱱᱠᱷᱟᱱ ᱚᱱᱟ ᱵᱟᱹᱲᱤᱡ ᱮᱢᱵᱩᱞᱮᱱᱥ ᱵᱷᱚᱨᱥᱟ ᱜᱮᱠᱚ ᱛᱟᱦᱮᱱᱟ ᱨᱩᱜᱤ ᱪᱤᱠᱟᱹᱛᱮᱢ ᱤᱫᱤᱭᱮᱭᱟ ᱵᱟᱹᱲᱤᱡ ᱮᱢᱵᱩᱞᱮᱱᱥ ᱛᱮᱜᱮᱞᱮ ᱤᱫᱤ ᱠᱚᱣᱟ ᱪᱤᱠᱟᱹᱭᱟᱞᱮ ᱚᱱᱟ ᱪᱷᱟᱲᱟ ᱛᱚ ᱠᱚᱱᱚ ᱟᱨ ᱯᱚᱲᱥᱟ ᱵᱟᱹᱱᱩᱜ ᱛᱟᱞᱮᱭᱟ ᱮᱱᱠᱷᱟᱱ ᱚᱱᱟ ᱮᱢᱵᱩᱞᱮᱱᱥ ᱦᱚᱸ ᱪᱟᱞᱟᱣ ᱪᱟᱞᱟᱣ ᱛᱮ ᱫᱤᱭᱮ ᱪᱟᱠᱟ ᱦᱚᱸ ᱯᱟᱧᱪᱟᱨ ᱮᱱᱟ ᱪᱟᱠᱟ ᱯᱟᱧᱪᱟᱨ ᱮᱱᱟ ᱛᱟᱦᱚᱞᱮ ᱫᱤᱭᱮ ᱚᱱᱟ ᱞᱮ ᱥᱟᱛᱟᱣ ᱚᱪᱚ ᱠᱮᱫ ᱠᱷᱟᱱᱮ ᱥᱟᱨᱟᱣ ᱠᱟᱛᱮᱜ ᱫᱤᱭᱮ ᱟᱨ ᱦᱚᱸ ᱛᱟᱞᱟ ᱦᱚᱨ ᱨᱮ ᱟᱵᱟᱨ ᱟᱨᱦᱚᱸ ᱥᱴᱟᱨᱴ ᱦᱚᱸ ᱵᱚᱱᱫᱚ ᱮᱱᱟ ᱥᱴᱟᱨᱴ ᱵᱚᱱᱫᱚ ᱮᱱ ᱠᱷᱟᱱᱮ ᱫᱤᱭᱮ ᱟᱨ ᱦᱚᱸ ᱛᱟᱦᱚᱞᱮ ᱨᱚᱜᱤ ᱢᱟ ᱱᱚᱛᱮ ᱚᱥᱩᱵᱤᱫᱷᱟ ᱟᱨ ᱦᱚᱥᱯᱤᱴᱟᱞ ᱤᱫᱤ ᱛᱮᱦᱚᱸ ᱫᱮᱨᱤ ᱭᱮᱱᱟ ᱮᱱᱠᱷᱟᱱ ᱨᱚᱜᱤᱭᱟᱜ ᱟᱹᱰᱤ ᱜᱚᱴᱟᱝ ᱥᱟᱢᱟᱥᱭᱟ ᱟᱨᱚ ᱵᱮᱥᱤᱭᱮᱱ ᱛᱟᱭᱟ